ᱱᱚᱣᱟ ᱯᱚᱱᱚᱛ ᱨᱮ ᱞᱟᱠᱪᱟᱨ ᱥᱮᱨᱣᱟ ᱨᱟᱠᱷᱟ ᱫᱚᱦᱚ ᱟᱨ ᱯᱟᱥᱱᱟᱣ ᱨᱮ ᱥᱟᱱᱛᱟᱲᱤ ᱯᱟᱹᱨᱥᱤ ᱨᱮᱭᱟᱜ ᱮᱱᱮᱢ ᱫᱚ ᱢᱮᱱᱟᱜᱼᱟ ᱟᱹᱰᱤᱜᱮ ᱪᱮᱫᱟᱜ ᱥᱮ ᱠᱤ ᱱᱮᱛᱟᱨ ᱫᱚ ᱟᱛᱳ ᱟᱛᱳ ᱥᱟᱱᱛᱟᱲᱤ ᱠᱚ ᱯᱟᱲᱦᱟᱣᱮᱫ ᱠᱚᱣᱟ ᱢᱟᱱᱮ ᱫᱚ ᱚᱞᱪᱤᱠᱤ ᱡᱟᱦᱟᱸ ᱫᱚ ᱟᱵᱚᱣᱟᱜ ᱠᱟᱱᱟ ᱥᱟᱱᱛᱟᱲ ᱦᱚᱲ ᱠᱚᱣᱟᱜ ᱚᱞᱪᱤᱠᱤ ᱫᱚ ᱚᱱᱟᱜᱮ ᱩᱯᱨᱩᱢ ᱛᱟᱠᱚ ᱚᱞᱪᱤᱠᱤ ᱜᱮ ᱥᱟᱱᱟᱢ ᱥᱟᱶᱛᱟ ᱨᱮᱱ ᱥᱟᱱᱟᱢ ᱥᱟᱱᱛᱟᱲ ᱠᱚᱣᱟᱜ ᱩᱯᱨᱩᱢ ᱠᱟᱱᱟ ᱚᱱᱟ ᱫᱚ ᱪᱮᱫ ᱞᱟᱹᱠᱛᱤ ᱪᱮᱫᱟᱜ ᱥᱮ ᱱᱤᱛᱚᱜ ᱫᱚ ᱜᱳᱴᱟᱜᱮ ᱟᱵᱚ ᱥᱟᱱᱛᱟᱲ ᱠᱟᱱᱟᱵᱚᱱ ᱛᱳ ᱟᱵᱚᱣᱟᱜ ᱩᱯᱨᱩᱢ ᱫᱚ ᱫᱚᱨᱠᱟᱨ ᱜᱮ ᱟᱞᱮ ᱫᱚ ᱥᱟᱱᱛᱟᱲ ᱠᱟᱱᱟᱞᱮ ᱟᱞᱮᱭᱟᱜ ᱚᱞ ᱢᱮᱱᱟᱜ ᱛᱟᱞᱮᱭᱟ ᱟᱞᱮᱭᱟᱜ ᱨᱚᱲ ᱢᱮᱱᱟᱜ ᱛᱟᱞᱮᱭᱟ ᱚᱱᱟ ᱞᱟᱹᱜᱤᱫ ᱟᱵᱚᱣᱟᱜ ᱧᱩᱛᱩᱢ ᱫᱚᱦᱚ ᱫᱚᱨᱠᱟᱨ ᱟᱨ ᱥᱟᱱᱛᱟᱲᱤ ᱫᱚ ᱱᱮᱛᱟᱨ ᱫᱚ ᱜᱳᱴᱟ ᱜᱮᱠᱚ ᱯᱟᱲᱦᱟᱣᱮᱫ ᱠᱚᱣᱟ ᱥᱟᱱᱛᱟᱲ ᱛᱮᱜᱮ ᱱᱮᱛᱟᱨ ᱫᱚ ᱨᱚᱲ ᱦᱩᱭᱩᱜ ᱠᱟᱱᱟ ᱡᱟᱦᱥᱟᱸ ᱨᱮᱜᱮ ᱦᱩᱭᱮᱱ ᱥᱟᱱᱛᱟᱲ ᱥᱟᱱᱛᱟᱲ ᱠᱟᱱᱟ ᱢᱮᱱᱠᱷᱟᱱ ᱥᱟᱱᱛᱟᱲ ᱥᱟᱱᱛᱟᱲᱤ ᱛᱮ ᱪᱮᱫ ᱫᱚᱨᱠᱟᱨ ᱚᱞᱪᱤᱠᱤ ᱟᱢᱟᱜ ᱪᱮᱫ ᱫᱚᱨᱠᱟᱨ ᱚᱱᱟ ᱞᱟᱹᱜᱤᱫ ᱥᱟᱱᱛᱟᱲ ᱦᱚᱲ ᱫᱚ ᱥᱟᱱᱛᱟᱲᱤ ᱪᱤᱠᱤ ᱫᱚ ᱪᱮᱫ ᱫᱚᱨᱠᱟᱨ ᱢᱟᱱᱮ ᱫᱚ ᱚᱞᱪᱤᱠᱤ ᱡᱟᱦᱟᱸ ᱫᱚ ᱥᱟᱱᱟᱢ ᱦᱚᱲᱜᱮ ᱱᱮᱛᱟᱨ ᱫᱚᱠᱚ ᱪᱮᱫ ᱮᱜᱼᱟ ᱟᱨ ᱟᱢ ᱦᱚᱸ ᱪᱮᱫ ᱞᱟᱹᱠᱛᱤ ᱟᱞᱮ ᱟᱛᱳᱨᱮ ᱜᱳᱴᱟ ᱠᱚ ᱯᱟᱲᱦᱟᱣᱮᱫ ᱠᱚᱣᱟ ᱟᱛᱳ ᱟᱛᱳ ᱜᱳᱴᱟ ᱠᱚ ᱪᱮᱫ ᱟᱠᱚ ᱠᱟᱱᱟ ᱡᱟᱛᱮ ᱥᱟᱱᱛᱟᱲᱤ ᱪᱤᱠᱤ ᱵᱟᱹᱲᱛᱤ ᱥᱮ ᱵᱟᱹᱲᱛᱤ ᱦᱚᱲ ᱠᱚ ᱪᱮᱫ ᱫᱟᱲᱮᱭᱟᱜ ᱢᱟ ᱱᱚᱰᱮ